ᱦᱮᱞᱳ ᱤᱧ ᱡᱟᱦᱟᱸ ᱜᱮᱥ ᱤᱧ ᱵᱩᱠᱤᱝ ᱞᱮᱫ ᱛᱟᱦᱮᱸᱜᱼᱟ ᱟᱫᱚ ᱚᱱᱮ ᱚᱱᱟ ᱜᱮᱥ ᱱᱤᱛ ᱤᱧ ᱵᱟᱝ ᱡᱟᱹᱨᱩᱲᱤᱧ ᱠᱟᱱᱟ ᱱᱚᱣᱟ ᱜᱮᱥ ᱟᱵᱮᱱ ᱵᱟᱲᱟᱭ ᱦᱚᱪᱚᱭᱮᱫ ᱵᱮᱱᱟ ᱡᱮ ᱱᱚᱣᱟ ᱜᱮᱥ ᱛᱤᱧ ᱤᱧᱟᱹᱜ ᱠᱮᱱᱥᱮᱞ ᱠᱟᱜ ᱨᱮᱱᱟᱜ ᱵᱤ ᱠᱩᱨᱩᱢᱩᱴᱩ ᱞᱮᱠᱷᱟᱱ ᱵᱷᱟᱹᱜᱤᱜᱼᱟ ᱢᱮᱱᱛᱮ ᱟᱹᱞᱤᱧ ᱞᱤᱧ ᱢᱮᱱ ᱦᱚᱪᱚᱭᱮᱫᱟ ᱱᱚᱣᱟ ᱤᱫᱤ ᱠᱟᱛᱮᱫ ᱡᱮ ᱟᱹᱵᱤᱱ ᱞᱤᱧ ᱵᱟᱰᱟᱭ ᱦᱚᱪᱚᱭᱮᱫ ᱵᱮᱱᱟ ᱡᱮ ᱱᱚᱣᱟ ᱜᱮᱥ ᱡᱩᱨᱩᱲ ᱟᱹᱞᱤᱧᱟᱜ ᱠᱟᱛᱷᱟ ᱫᱚᱦᱚ ᱠᱟᱛᱮᱫ ᱜᱮᱥ ᱫᱚ ᱦᱩᱱᱟᱹᱝ ᱵᱮᱱ ᱠᱮᱱᱥᱮᱞ ᱠᱟᱜ ᱠᱷᱟᱱ ᱵᱷᱟᱹᱜᱤᱜᱼᱟ ᱱᱚᱣᱟ ᱠᱟᱛᱷᱟ ᱜᱮ ᱟᱹᱵᱤᱱ ᱴᱷᱮᱱ ᱞᱤᱧ ᱵᱟᱰᱟᱭ ᱦᱚᱪᱚᱭᱮᱫ ᱵᱮᱱᱟ ᱡᱮᱢᱚᱱ ᱡᱮ ᱫᱟᱭᱟ ᱠᱟᱛᱮᱫ ᱠᱮᱱᱥᱮᱞ ᱠᱟᱜ ᱛᱟᱹᱞᱤᱧ ᱵᱮᱱ ᱦᱮᱸ ᱟᱨ ᱵᱟᱝ ᱪᱮᱫ ᱤᱧ ᱢᱮᱱᱟ ᱟᱫᱚ ᱱᱤᱱᱟᱹᱜ ᱠᱟᱛᱷᱟ ᱜᱮ ᱦᱟᱸᱜ ᱟᱹᱵᱤᱱ ᱞᱤᱧ ᱵᱟᱰᱟᱭ ᱦᱚᱪᱚᱭᱮᱜ ᱵᱮᱱ ᱛᱮ ᱠᱟᱛᱷᱟ ᱫᱚ ᱱᱤᱱᱟᱹᱜ ᱨᱮᱜᱮ ᱦᱟᱸᱜ ᱞᱤᱧ ᱢᱩᱪᱟᱹᱫᱮᱜ ᱠᱟᱱᱟ ᱟᱨ ᱵᱟᱹᱲᱛᱤ ᱡᱟᱦᱟᱱᱟᱜ ᱠᱚ ᱫᱚᱨᱠᱟᱨ ᱯᱟᱲᱟᱜ ᱠᱷᱟᱱ ᱦᱟᱸᱜ ᱟᱞᱟᱝ ᱜᱮ ᱧᱟᱯᱟᱢ ᱠᱟᱛᱮᱫ ᱞᱟᱝ ᱜᱟᱞᱚᱪᱟ ᱦᱮᱸ ᱢᱟ ᱛᱚᱵᱮ ᱟᱨ ᱵᱟᱹᱲᱛᱤ ᱵᱟᱝ ᱢᱮᱱ ᱠᱟᱛᱮᱫ ᱱᱤᱱᱟᱹᱜ ᱨᱮᱜᱮᱞᱤᱧ ᱢᱩᱪᱟᱹᱫᱮᱫᱟ